ᱟᱞᱮ ᱴᱚᱴᱷᱟ ᱨᱮᱫᱚ ᱦᱩᱲᱩ ᱪᱟᱥ ᱦᱩᱭᱩᱜ ᱟ ᱥᱮᱨᱢᱟᱨᱮ ᱵᱟᱨᱫᱷᱟᱣ ᱵᱚᱨᱥᱟ ᱟᱨ ᱜᱤᱨᱥᱚ ᱵᱚᱨᱥᱟ ᱚᱠᱛᱚ ᱨᱮᱫᱚ ᱥᱚᱨᱱᱚ ᱦᱩᱲᱩ ᱥᱚᱨᱱᱚ ᱦᱩᱲᱩ ᱪᱟᱥᱫᱚ ᱢᱩᱞᱚᱛᱚ ᱚᱱᱟᱫᱚ ᱡᱚᱭᱵᱚᱥᱟᱨ ᱱᱤᱭᱮ ᱪᱟᱥᱞᱮᱷᱟᱱ ᱟᱹᱰᱤ ᱱᱟᱭᱟᱯ ᱦᱩᱭᱩᱜ ᱟ ᱢᱮᱱᱠᱷᱟᱱ ᱱᱟᱦᱟᱜ ᱡᱩᱜ ᱨᱮᱫᱚ ᱡᱚᱭᱵᱚ ᱥᱟᱨ ᱩᱱᱟᱹᱜ ᱵᱟᱹᱪᱩᱜ ᱟᱱᱟ ᱚᱱᱟ ᱠᱷᱟᱹᱛᱤᱨ ᱛᱮ ᱨᱟᱥᱟᱭᱚᱱᱤᱠ ᱥᱟᱨ ᱛᱮᱜᱤ ᱪᱟᱥ ᱦᱩᱭᱩᱜ ᱟ ᱨᱟᱥᱟᱭᱱᱤᱠ ᱪᱟᱥ ᱛᱮᱫᱚ ᱯᱷᱚᱞᱚᱱ ᱛᱷᱚᱲᱟ ᱠᱚᱢ ᱧᱚᱜᱚᱜ ᱟ ᱡᱚᱭᱵᱚᱥᱟᱨ ᱛᱮᱫᱚ ᱡᱟᱹᱥᱛᱤ ᱦᱩᱭᱩᱜ ᱟ ᱡᱮᱦᱮᱛᱩ ᱱᱤᱛᱚᱜ ᱡᱚᱭᱵᱚᱥᱟᱨ ᱨᱮᱭᱟᱜ ᱩᱱᱟᱹᱜ ᱯᱨᱚᱭᱚᱜ ᱵᱟᱹᱱᱩᱜ ᱛᱮ ᱨᱟᱥᱟᱭᱚᱱᱤᱠ ᱪᱟᱥᱛᱤᱜᱤ ᱦᱩᱭᱩᱜ ᱟ ᱟᱨ ᱨᱟᱥᱟᱭᱱᱤᱠ ᱪᱟᱥ ᱛᱮᱫᱚ ᱩᱛᱯᱟᱫᱚᱱ ᱛᱷᱚᱲᱟ ᱠᱚᱢᱚᱜ ᱟ ᱮᱱᱠᱷᱟᱱ ᱟᱹᱰᱤ ᱱᱟᱯᱟᱭᱜᱤ ᱦᱩᱭᱩᱜ ᱟ ᱱᱚᱣᱟᱨᱮ ᱵᱷᱟᱹᱜᱤ ᱢᱚᱛᱚᱱ ᱯᱷᱚᱞᱚᱱ ᱦᱩᱭᱞᱮᱱᱠᱷᱟᱱ ᱡᱚᱢᱧᱩ ᱥᱮ ᱚᱱᱟ ᱦᱩᱲᱩ ᱟᱹᱠᱷᱨᱤᱧ ᱠᱟᱛᱮᱜ ᱠᱤᱪᱷᱩ ᱴᱟᱠᱟ ᱯᱚᱭᱥᱟ ᱦᱚᱸ ᱨᱚᱡᱜᱟᱨᱚᱜ ᱟ ᱟᱨ ᱦᱩᱲᱩ ᱪᱟᱥ ᱫᱚ ᱟᱹᱰᱤ ᱡᱟᱹᱨᱩᱲ ᱠᱟᱱᱟ ᱪᱮᱫᱟᱜ ᱥᱮ ᱦᱩᱲᱩ ᱪᱟᱣᱞᱮ ᱨᱤᱜᱤ ᱪᱮᱛᱟᱱ ᱨᱤᱜᱤ ᱡᱤᱣᱤ ᱟᱸᱜᱚᱰ ᱦᱩᱲᱩ ᱪᱟᱣᱞᱮ ᱨᱤᱜᱤ ᱱᱤᱛᱚᱜ ᱡᱚᱢᱠᱮᱛᱮᱜ ᱫᱷᱟᱹᱨᱛᱤ ᱨᱮ ᱢᱟᱹᱱᱢᱤ ᱡᱤᱣᱤᱫ ᱢᱮᱱᱟᱜ ᱠᱚᱣᱟ ᱚᱱᱟᱠᱷᱟᱹᱛᱤᱨ ᱛᱮ ᱦᱩᱲᱩ ᱪᱟᱥᱨᱮᱭᱟᱜ ᱫᱚ ᱟᱹᱰᱤ ᱡᱟᱹᱨᱩᱲ ᱢᱮᱱᱟᱜ ᱟ